ᱦᱟᱹᱠᱩ ᱥᱟᱵ ᱞᱟᱹᱜᱤᱫ ᱫᱚ ᱱᱚᱝᱠᱟᱱ ᱞᱟᱹᱣᱠᱟᱹ ᱵᱮᱣᱦᱟᱨᱚᱜ ᱦᱩᱭᱩᱜᱼᱟ ᱡᱟᱦᱟᱸ ᱫᱚ ᱦᱚᱲ ᱦᱚᱸᱠᱚ ᱫᱩᱲᱩᱵ ᱫᱟᱲᱮᱭᱟᱜ ᱢᱟ ᱟᱨ ᱦᱟᱹᱠᱩ ᱦᱚᱸ ᱡᱟᱛᱮ ᱠᱚ ᱫᱚᱦᱚ ᱫᱟᱲᱮᱭᱟᱠᱚ ᱢᱟ ᱡᱟᱦᱟᱸ ᱫᱚ ᱦᱟᱹᱠᱩ ᱥᱟᱵ ᱠᱟᱛᱮᱜ ᱥᱟᱵ ᱡᱟᱞᱚᱢ ᱛᱮᱠᱚ ᱥᱟᱵ ᱠᱚᱣᱟ ᱥᱟᱵ ᱠᱟᱛᱮᱜ ᱠᱚ ᱠᱚᱴᱟ ᱫᱚᱦᱚ ᱫᱟᱲᱮᱣᱟᱠᱚ ᱢᱟ ᱚᱱᱠᱟᱱ ᱞᱟᱹᱣᱠᱟᱹ ᱵᱮᱣᱦᱟᱨ ᱦᱩᱭᱩᱜᱼᱟ ᱟᱨ ᱩᱱᱠᱩ ᱦᱚᱲ ᱫᱚ ᱡᱮᱢᱚᱱ ᱢᱤᱫ ᱦᱚᱲ ᱠᱷᱚᱱ ᱟᱨ ᱢᱤᱫ ᱦᱚᱲ ᱫᱚᱭ ᱵᱷᱮᱜᱟᱨᱚᱜᱼᱟ ᱱᱚᱝᱠᱟ ᱡᱟᱞᱚᱢᱮ ᱥᱟᱵ ᱠᱟᱜᱼᱟᱭ ᱟᱨ ᱵᱟᱹᱭᱼᱵᱟᱹᱭ ᱛᱮ ᱥᱟᱦᱟ ᱤᱫᱤᱭᱟᱭ ᱢᱤᱫ ᱦᱚᱲ ᱫᱚ ᱡᱟᱞᱚᱢᱮ ᱥᱟᱵ ᱠᱟᱜᱼᱟ ᱟᱨ ᱢᱤᱫ ᱦᱚᱲ ᱫᱚ ᱚᱱᱮᱭ ᱜᱚᱦᱚᱲ ᱤᱫᱤᱭᱟ ᱦᱮᱸ ᱚᱱᱠᱟ ᱜᱚᱦᱚᱲ ᱤᱫᱤ ᱤᱫᱤ ᱛᱮ ᱜᱳᱴᱟᱭ ᱯᱟᱥᱱᱟᱣ ᱯᱟᱥᱱᱟᱣ ᱤᱫᱤᱭᱟᱭ ᱢᱤᱫ ᱦᱚᱲ ᱫᱚᱭ ᱥᱟᱵ ᱠᱟᱜᱼᱟ ᱟᱨ ᱟᱨᱦᱚᱸ ᱱᱚᱛᱮ ᱫᱚ ᱢᱤᱫ ᱦᱚᱲ ᱫᱚᱭ ᱯᱟᱥᱱᱟᱣ ᱤᱫᱤᱭᱟᱭ ᱦᱮᱸ ᱚᱱᱠᱟ ᱠᱟᱛᱮᱜ ᱜᱮᱠᱚ ᱵᱷᱮᱜᱟᱨᱚᱜᱼᱟ ᱟᱨ ᱤᱧ ᱫᱚ ᱢᱤᱫᱴᱮᱱ ᱱᱚᱝᱠᱟᱱ ᱞᱟᱹᱣᱠᱟᱹ ᱨᱮᱱ ᱢᱟᱹᱞᱤᱠ ᱠᱟᱹᱱᱟᱹᱧ ᱡᱟᱦᱟᱸ ᱫᱚ ᱛᱟᱨᱯᱚᱨ ᱜᱟᱰᱟ ᱯᱟᱨᱚᱢ ᱠᱚᱜᱼᱟ ᱠᱚ ᱦᱟᱱᱟᱥᱟ ᱠᱚ ᱱᱚᱣᱟ ᱚᱱᱠᱟᱱ ᱞᱟᱹᱣᱠᱟᱹ ᱨᱮᱱ ᱢᱟᱹᱞᱤᱠ ᱠᱟᱹᱱᱟᱹᱧ